ᱟᱨ ᱱᱚᱣᱟ ᱵᱷᱟᱨᱚᱛ ᱨᱮᱱᱟᱜ ᱥᱤᱱᱮᱢᱟ ᱟᱨ ᱥᱮᱨᱮᱧ ᱤᱫᱤ ᱠᱟᱛᱮᱫ ᱫᱚ ᱥᱟᱱᱛᱟᱲᱤ ᱥᱤᱱᱮᱢᱟ ᱡᱟᱦᱟᱸ ᱫᱚ ᱢᱮᱛᱟᱜ ᱠᱟᱱᱟᱵᱚᱱ ᱦᱟᱭᱨᱮ ᱟᱹᱨᱤᱪᱟᱹᱞᱤ ᱱᱚᱣᱟ ᱟᱹᱞᱤᱧᱫᱚ ᱟᱹᱰᱤᱞᱤᱧ ᱠᱩᱥᱤᱭᱟᱜᱼᱟ ᱟᱨ ᱱᱚᱣᱟᱜᱮ ᱟᱹᱞᱤᱧᱟᱜ ᱵᱤᱥᱮᱥ ᱠᱟᱨᱛᱮ ᱟᱹᱞᱤᱧᱟᱜ ᱱᱟᱯᱟᱭᱞᱤᱧ ᱢᱚᱱᱮᱭᱟ ᱛᱚᱵᱮᱠᱷᱟᱱ ᱱᱚᱣᱟᱨᱮᱱ ᱦᱤᱨᱳᱣᱟᱜ ᱧᱩᱛᱩᱢ ᱫᱚ ᱦᱟᱸᱜ ᱵᱟᱝᱞᱤᱧ ᱞᱟᱹᱭ ᱫᱟᱲᱮᱭᱟᱜ ᱠᱟᱱᱟ ᱢᱮᱱᱠᱷᱟᱱ ᱱᱚᱣᱟ ᱫᱚ ᱟᱹᱞᱤᱧ ᱦᱤᱥᱟᱹᱵᱽᱛᱮ ᱟᱹᱰᱤᱞᱤᱧ ᱠᱩᱥᱤᱭᱟᱜᱼᱟ